ᱤᱧᱟᱹᱜ ᱢᱟᱨᱟᱝ ᱫᱟᱲᱮ ᱫᱚ ᱦᱩᱭᱩᱜ ᱠᱟᱱᱟ ᱫᱷᱚᱱ ᱫᱳᱞᱞᱚᱛ ᱟᱨ ᱴᱟᱠᱟ ᱯᱚᱭᱥᱟ ᱴᱟᱠᱟ ᱯᱚᱭᱥᱟ ᱛᱟᱦᱮᱸ ᱞᱮᱱᱠᱷᱟᱱ ᱟᱹᱰᱤ ᱫᱟᱲᱮ ᱟᱹᱭᱠᱟᱹᱜᱼᱟ ᱚᱞᱚᱜ ᱯᱟᱲᱦᱟᱜ ᱚᱲᱟᱜ ᱫᱩᱣᱟᱹᱨ ᱨᱮᱸᱜᱮᱡ ᱨᱟᱵᱟᱝ ᱡᱚᱛᱚ ᱪᱟᱵᱟᱜᱼᱟ ᱠᱷᱮᱛ ᱵᱟᱹᱫ ᱟᱹᱰᱤ ᱵᱮᱥᱤ ᱥᱟᱸᱜᱮ ᱛᱟᱦᱮᱱᱟ ᱟᱨ ᱦᱳᱲᱳ ᱪᱟᱣᱞᱮ ᱦᱩᱭᱩᱜᱼᱟ ᱪᱟᱥ ᱟᱵᱟᱫ ᱦᱳᱲᱚ ᱨᱮ ᱪᱟᱣᱞᱮ ᱨᱮ ᱡᱚᱱᱰᱨᱟ ᱨᱮ ᱜᱩᱦᱩᱢ ᱨᱮ ᱛᱩᱲᱤᱨᱮ ᱛᱤᱞᱢᱤᱧ ᱨᱮ ᱟᱨ ᱚᱲᱟᱜ ᱯᱮᱨᱮᱡ ᱜᱟᱹᱭ ᱰᱟᱝᱨᱟ ᱠᱚ ᱛᱟᱦᱮᱱᱟ ᱚᱲᱟᱜ ᱯᱮᱨᱮᱡ ᱜᱟᱹᱭ ᱜᱚᱛᱚᱢ ᱛᱟᱦᱮᱱᱟ ᱚᱲᱟᱜ ᱯᱮᱨᱮᱡ ᱢᱮᱨᱚᱢ ᱵᱷᱤᱰᱤ ᱠᱚ ᱛᱟᱦᱮᱱᱟ ᱟᱨ ᱚᱞᱚᱜ ᱯᱟᱲᱦᱟᱜ ᱦᱚᱸ ᱟᱹᱰᱤ ᱫᱟᱲᱮ ᱟᱹᱭᱠᱟᱹᱜᱼᱟ ᱥᱮᱲᱟ ᱦᱩᱭᱩᱜᱼᱟ ᱟᱫᱚ ᱚᱞᱚᱜ ᱯᱟᱲᱦᱟᱜ ᱥᱮᱬᱟ ᱞᱮᱠᱷᱟᱱ ᱚᱸᱰᱮ ᱦᱚᱸ ᱟᱹᱰᱤ ᱫᱟᱲᱮ ᱟᱹᱭᱠᱟᱹᱜᱼᱟ ᱡᱷᱚᱛᱚ ᱛᱮᱜᱮ ᱤᱧ ᱫᱚ ᱢᱟᱨᱟᱝ ᱢᱤᱱᱟᱹᱧᱟ ᱟᱨ ᱚᱞᱚᱜ ᱯᱟᱲᱦᱟᱜ ᱵᱟᱝ ᱵᱟᱲᱟᱭ ᱞᱮᱠᱷᱟᱱ ᱟᱹᱰᱤ ᱞᱤᱪᱟᱹᱲ ᱟᱹᱭᱠᱟᱹᱜᱼᱟ ᱚᱲᱟᱜ ᱨᱮ ᱡᱚᱢ ᱧᱩ ᱵᱟᱝ ᱛᱟᱦᱮᱸ ᱞᱮᱱᱠᱷᱟᱱ ᱟᱹᱰᱤ ᱱᱟᱪᱟᱨ ᱟᱹᱭᱠᱟᱹᱜᱼᱟ ᱦᱚᱲ ᱴᱷᱮᱡ ᱨᱚᱲ ᱵᱟᱝ ᱥᱟᱱᱟᱣᱟ ᱚᱠᱟ ᱴᱷᱮᱡ ᱤᱧ ᱫᱩᱲᱩᱵ ᱛᱤᱸᱜᱩᱭᱮᱭᱟ ᱯᱮᱲᱟ ᱯᱟᱹᱲᱦᱟᱹᱜ ᱦᱮᱡ ᱞᱮᱱᱠᱷᱟᱱ ᱟᱨ ᱚᱞᱚᱜ ᱯᱟᱲᱦᱟᱜ ᱦᱚᱸ ᱵᱟᱝ ᱥᱮᱬᱟ ᱞᱮᱠᱷᱟᱱ ᱟᱹᱰᱤ ᱞᱤᱪᱟᱹᱲ ᱟᱹᱰᱤ ᱤᱭᱟᱹ ᱤᱭᱠᱟᱹᱜᱼᱟ ᱱᱤᱫᱷᱟᱹᱱ ᱟᱹᱭᱠᱟᱹᱜᱼᱟ ᱦᱳᱲᱳ ᱪᱟᱣᱞᱮ ᱴᱟᱠᱟ ᱯᱚᱭᱥᱟᱜᱮ ᱦᱩᱭᱩᱜ ᱠᱟᱱᱟ ᱡᱚᱛᱚᱠᱷᱚᱱ ᱢᱟᱨᱟᱝ ᱦᱳᱲᱳ ᱪᱟᱣᱞᱮ ᱤᱧᱟᱹᱜ ᱵᱟᱹᱱᱩᱜᱼᱟ ᱤᱧᱫᱩᱧ ᱞᱤᱪᱟᱹᱲ ᱜᱮᱭᱟ ᱛᱟᱦᱞᱮ ᱚᱱᱟᱛᱮ ᱚᱞᱚᱜ ᱯᱟᱲᱦᱟᱜ ᱦᱚᱸ ᱤᱧ ᱫᱚ ᱵᱟᱹᱧ ᱥᱮᱬᱟ ᱫᱟᱲᱮᱭᱟᱫᱟ ᱟᱨ ᱠᱷᱮᱛ ᱵᱟᱹᱫᱽ ᱨᱮᱦᱚᱸ ᱵᱟᱹᱧ ᱪᱟᱥ ᱟᱨᱡᱟᱣ ᱫᱟᱲᱮᱭᱟᱫᱟ ᱠᱷᱮᱛ ᱵᱟᱹᱫᱽ ᱢᱟ ᱵᱟᱹᱱᱩᱜ ᱛᱤᱧ ᱤᱱᱟᱹ ᱞᱮᱠᱟ ᱠᱟᱛᱮᱜ ᱜᱮ ᱤᱧ ᱫᱚ ᱵᱟᱧᱪᱟᱣ ᱤᱧ ᱛᱟᱦᱮᱱᱟ